ᱯᱟᱭᱨᱟᱜ ᱞᱟᱹᱜᱤᱫ ᱛᱮ ᱥᱮ ᱥᱩᱭᱢᱤᱝ ᱠᱚᱨᱮ ᱡᱟᱦᱟᱸᱨᱮ ᱯᱟᱭᱨᱟᱜ ᱯᱷᱮᱰᱚᱜ ᱞᱟᱹᱜᱤᱫᱼᱛᱮ ᱟᱵᱚᱫᱚ ᱯᱨᱚᱛᱷᱚᱢ ᱨᱮ ᱠᱤᱪᱨᱤᱡ ᱥᱮ ᱞᱩᱛᱩᱨ ᱨᱮ ᱫᱟᱜ ᱡᱟᱛᱮ ᱵᱟᱝ ᱵᱚᱞᱚᱜ ᱚᱱᱟ ᱞᱟᱹᱜᱤᱫᱼᱛᱮ ᱞᱩᱛᱩᱨ ᱮᱥᱮᱫ ᱞᱟᱹᱜᱤᱫ ᱯᱞᱟᱥᱴᱤᱠ ᱨᱮᱭᱟᱜ ᱞᱩᱛᱩᱨ ᱮᱥᱮᱫᱟᱜ ᱠᱚ ᱵᱮᱵᱚᱦᱟᱨᱟ ᱥᱮ ᱢᱮᱸᱫ ᱠᱚᱨᱮ ᱫᱟᱜ ᱵᱟᱝ ᱵᱚᱞᱚᱜ ᱞᱟᱹᱜᱤᱫᱼᱛᱮ ᱚᱱᱟ ᱥᱩᱭᱢᱤᱝ ᱠᱟᱥᱴᱤᱭᱩᱢ ᱠᱚ ᱞᱟᱜᱟᱣᱟ ᱛᱮ ᱱᱤᱡᱮᱨ ᱦᱚᱲᱢᱚ ᱥᱮᱯᱷᱴᱤ ᱛᱟᱦᱮᱱ ᱞᱟᱹᱜᱤᱫᱼᱛᱮ ᱤᱭᱟᱹ ᱠᱚᱫᱚ ᱠᱚ ᱵᱮᱵᱚᱦᱟᱨᱟ ᱯᱟᱭᱨᱟᱜ ᱞᱟᱹᱜᱤᱫᱼᱛᱮ ᱠᱤᱪᱨᱤᱡ ᱨᱮ ᱟᱨ ᱠᱮᱯ ᱠᱚ ᱤᱭᱟᱹ ᱠᱚᱜᱼᱟ ᱞᱟᱜᱟᱣ ᱠᱟᱜᱼᱟ ᱵᱚᱦᱚᱜ ᱨᱮ ᱠᱮᱯ ᱠᱚ ᱞᱟᱜᱟᱣᱟ ᱡᱟᱛᱮ ᱯᱟᱭᱨᱟᱜ ᱯᱟᱭᱨᱟᱜ ᱛᱩᱞᱩᱡ ᱪᱮᱫ ᱦᱚᱸ ᱚᱥᱩᱵᱤᱫᱷᱟ ᱵᱟᱝ ᱦᱩᱭᱩᱜᱼᱟ ᱯᱟᱭᱨᱟᱜ ᱯᱷᱮᱰᱚᱜ ᱞᱟᱹᱜᱤᱫᱼᱛᱮ ᱥᱮ ᱯᱟᱭᱨᱟᱜ ᱪᱮᱫ ᱞᱟᱹᱜᱤᱫᱼᱛᱮ ᱱᱤᱭᱟᱹ ᱠᱚ ᱥᱮᱯᱷᱴᱤ ᱡᱤᱱᱤᱥ ᱫᱚ ᱞᱟᱜᱟᱣ ᱛᱮᱜᱮ ᱦᱩᱭᱩᱜᱼᱟ ᱱᱤᱭᱟᱹ ᱠᱚ ᱞᱟᱜᱟᱣ ᱞᱮᱠᱷᱟᱱ ᱛᱟᱦᱚᱞᱮ ᱯᱟᱭᱨᱟᱜ ᱞᱟᱹᱜᱤᱫᱼᱛᱮ ᱠᱳᱱᱳ ᱵᱚᱛᱚᱨ ᱵᱟᱝ ᱵᱩᱡᱷᱟᱹᱜᱼᱟ